ᱞᱟᱦᱟ ᱛᱮᱫᱚ ᱰᱟᱝᱨᱟ ᱱᱟᱦᱮᱞ ᱛᱮᱫᱚ ᱪᱟᱥᱮᱫ ᱛᱟᱦᱮᱸᱫ ᱛᱮ ᱟᱰᱤ ᱟᱸᱴ ᱛᱟᱭᱚᱢᱚᱜ ᱠᱟᱱ ᱛᱟᱦᱮᱸᱫᱼᱟ ᱥᱮ ᱜᱩᱨᱤᱡ ᱠᱚ ᱞᱟᱜᱟᱣ ᱮᱫ ᱛᱟᱦᱮᱸᱫ ᱛᱮ ᱩᱱᱟᱹᱜ ᱢᱚᱸᱡᱽ ᱪᱟᱥ ᱵᱟᱝ ᱦᱳᱭᱳᱜ ᱠᱟᱱ ᱛᱟᱦᱮᱸᱫᱼᱟ ᱟᱨ ᱛᱮᱦᱮᱸᱧ ᱜᱟᱯᱟ ᱫᱚ ᱴᱨᱟᱠᱴᱟᱨ ᱛᱮᱠᱚ ᱥᱤ ᱮᱫᱟ ᱛᱟᱨᱯᱚᱨᱮ ᱟᱭᱢᱟ ᱨᱚᱠᱚᱢ ᱢᱟᱱᱮ ᱡᱚᱨᱟ ᱦᱮᱡ ᱟᱠᱟᱱᱟ ᱚᱱᱟ ᱛᱮᱠᱚ ᱨᱚᱦᱚᱭ ᱮᱫᱟ ᱢᱟᱱᱮ ᱠᱚ ᱴᱨᱟᱠᱴᱟᱨ ᱛᱮᱠᱚ ᱥᱤᱭᱫᱟ ᱡᱚᱨᱟ ᱠᱚ ᱞᱟᱜᱟᱣ ᱮᱫᱟ ᱚᱱᱟᱛᱮ ᱟᱰᱤ ᱢᱚᱸᱡᱽ ᱦᱳᱲᱳ ᱦᱳᱭᱳᱜ ᱠᱟᱱᱟ ᱟᱨ ᱢᱟᱱᱮ ᱜᱮᱫ ᱥᱩᱢᱟᱹᱭ ᱦᱚᱸ ᱜᱟᱰᱤ ᱛᱮᱠᱚ ᱜᱮᱫ ᱮᱫᱟ ᱴᱟᱨᱠᱴᱟᱨ ᱛᱮᱠᱚ ᱤᱫᱤᱭᱮᱫᱟ ᱟᱨ ᱚᱱᱮ ᱚᱱᱟ ᱛᱮᱜᱮ ᱛᱟᱲᱟ ᱛᱟᱲᱤ ᱪᱟᱥᱵᱟᱥ ᱵᱷᱟᱜᱮ ᱦᱳᱭᱳᱜ ᱠᱟᱱᱟ